ᱤᱧᱟᱹᱜ ᱧᱩᱛᱩᱢ ᱫᱚ ᱦᱩᱭᱩᱜ ᱠᱟᱱᱟ ᱥᱚᱢᱟᱭ ᱥᱚᱨᱮᱱ ᱤᱧ ᱫᱚ ᱤᱧᱟᱹᱜ ᱦᱚᱲᱢᱚ ᱯᱷᱤᱴᱱᱮᱹᱥ ᱫᱚᱦᱚ ᱞᱟᱹᱜᱤᱫ ᱫᱚ ᱟᱹᱰᱤᱧ ᱠᱩᱥᱤᱭᱟᱜᱼᱟ ᱦᱚᱲᱢᱚ ᱯᱷᱤᱴᱱᱮᱥ ᱫᱚᱢᱮ ᱫᱚᱦᱚ ᱥᱟᱱᱟᱧᱟ ᱚᱱᱟ ᱪᱤᱠᱟᱹ ᱟᱹᱰᱤ ᱠᱩᱨᱩᱢᱩᱴᱩᱧ ᱪᱷᱩᱴᱟᱹᱣ ᱠᱚᱜᱼᱟᱹᱧ ᱤᱧᱟᱹᱜ ᱦᱚᱲᱢᱚ ᱯᱷᱤᱴᱱᱮᱹᱥ ᱫᱚᱦᱚ ᱞᱟᱹᱜᱤᱫ ᱛᱚ ᱦᱚᱲᱢᱚ ᱯᱷᱤᱴᱱᱮᱹᱥ ᱫᱚᱦᱚ ᱞᱟᱹᱜᱤᱫ ᱛᱮ ᱤᱧ ᱥᱮᱛᱟᱜ ᱨᱮ ᱵᱷᱳᱨ ᱥᱮᱛᱟᱜ ᱨᱮ ᱪᱟᱨ ᱵᱟᱡᱮ ᱨᱤᱧ ᱵᱮᱨᱮᱫᱼᱟᱹᱧ ᱯᱩᱨᱟᱹ ᱡᱳᱜᱤᱝᱟᱹᱧ ᱨᱟᱱᱤᱝᱟᱹᱧ ᱢᱚᱭᱫᱟᱱᱤᱧ ᱥᱮᱱᱚᱜᱼᱟᱹᱧ ᱢᱚᱭᱫᱟᱱ ᱨᱤᱧ ᱫᱟᱹᱲᱟᱹᱧ ᱫᱚᱥ ᱨᱟᱣᱩᱱᱰ ᱤᱧ ᱫᱟᱹᱲᱟᱹᱧ ᱤᱱᱟᱹᱯᱚᱨᱮ ᱵᱚᱞᱤᱧ ᱠᱷᱮᱞᱟᱹᱧ ᱤᱱᱟᱹ ᱯᱚᱨᱮ ᱚᱸᱰᱮ ᱜᱮ ᱵᱮᱭᱟᱢᱟᱜ ᱠᱚ ᱢᱮᱱᱟᱜᱼᱟ ᱟᱹᱰᱤ ᱠᱤᱪᱷᱩ ᱛᱟᱞᱮ ᱢᱮᱱᱟᱜᱼᱟ ᱵᱚᱰᱤ ᱵᱟᱲᱦᱟᱣ ᱞᱟᱹᱜᱤᱫ ᱳᱡᱳᱱ ᱵᱟᱲᱦᱟᱣ ᱞᱟᱹᱜᱤᱫ ᱟᱢᱟᱜ ᱦᱟᱭᱤᱴ ᱵᱟᱲᱦᱟᱣ ᱞᱟᱹᱜᱤᱫ ᱤᱱᱟᱹ ᱠᱚ ᱟᱹᱰᱤ ᱠᱩᱨᱩᱢᱩᱴᱩᱧ ᱪᱷᱩᱴᱟᱹᱜᱼᱟᱹᱧ ᱯᱩᱨᱟᱹ ᱡᱷᱚᱛᱚ ᱜᱮ ᱟᱠᱟᱜᱼᱟᱹᱧ ᱡᱷᱟᱹᱞ ᱞᱟᱹᱜᱤᱫ ᱡᱮ ᱢᱚᱴᱟ ᱞᱟᱹᱜᱤᱫ ᱤᱱᱟᱹ ᱵᱮᱭᱟᱢ ᱦᱩᱭᱩᱜᱼᱟ ᱡᱚᱛᱚ ᱠᱤᱪᱷᱩ ᱜᱮ ᱠᱚᱨᱟᱣ ᱦᱩᱭᱩᱜᱼᱟ ᱤᱱᱟᱹᱯᱚᱨᱮ ᱵᱚᱞ ᱦᱚᱸᱧ ᱠᱷᱮᱹᱞᱟᱹᱧ ᱤᱱᱟᱹᱯᱚᱨᱮ ᱚᱲᱟᱜ ᱦᱮᱡᱽ ᱠᱟᱛᱮᱫ ᱥᱮᱛᱟᱜ ᱨᱮ ᱪᱷᱚᱞᱟᱧ ᱞᱚᱦᱚᱫ ᱠᱟᱜᱼᱟᱹᱧ ᱟᱨ ᱚᱱᱟ ᱜᱮ ᱟᱫᱚ ᱦᱮᱡᱽ ᱠᱟᱛᱮᱫ ᱤᱧ ᱡᱚᱢᱟᱹᱧ ᱪᱷᱚᱞᱟ ᱟᱨ ᱜᱩᱲᱤᱧ ᱡᱚᱢᱟᱹᱧ ᱡᱟᱦᱟᱸ ᱠᱟᱛᱮᱫ ᱡᱮᱢᱚᱱ ᱫᱟᱲᱮ ᱡᱮᱢᱚᱱ ᱵᱩᱡᱷᱟᱹᱜᱼᱢᱟ ᱵᱟᱝᱠᱷᱟᱱ ᱫᱚ ᱫᱤᱱ ᱥᱮᱛᱟᱜ ᱫᱟᱹᱲ ᱠᱟᱛᱮᱫ ᱫᱚ ᱦᱚᱲᱢᱚ ᱯᱩᱨᱟᱹ ᱞᱟᱸᱜᱟ ᱜᱮ ᱵᱩᱡᱷᱟᱹᱜᱼᱟ ᱛᱚ ᱤᱱᱟᱹ ᱞᱟᱸᱜᱟ ᱢᱮᱴᱟᱣ ᱞᱟᱹᱜᱤᱫ ᱛᱮ ᱥᱮᱛᱟᱜ ᱨᱮ ᱮᱠᱫᱚᱢ ᱤᱧ ᱫᱚ ᱪᱷᱚᱞᱟᱧ ᱞᱚᱦᱚᱫ ᱠᱟᱜᱼᱟᱹᱧ ᱪᱷᱚᱞᱟ ᱜᱤᱧ ᱡᱚᱢᱟᱹᱧ ᱤᱱᱟᱹ ᱯᱚᱨᱮ ᱫᱤᱱᱤᱧ ᱫᱟᱹᱲᱟᱹᱧ ᱤᱱᱟᱹ ᱠᱷᱟᱱ ᱫᱚ ᱥᱩᱱᱩᱢ ᱡᱤᱱᱤᱥ ᱰᱷᱮᱨ ᱵᱟᱹᱧ ᱡᱚᱢᱟ ᱥᱩᱱᱩᱢ ᱡᱤᱱᱤᱥ ᱫᱚ ᱡᱚᱢ ᱞᱮᱠᱷᱟᱱ ᱫᱚ ᱫᱟᱲᱮ ᱵᱮᱥ ᱵᱟᱭ ᱵᱩᱡᱷᱟᱹᱜᱼᱟ ᱟᱫᱚ ᱚᱱᱟ ᱜᱮ ᱱᱤᱡᱮᱨᱟᱜ ᱥᱚᱨᱤᱨ ᱡᱩᱫᱤ ᱯᱷᱤᱴᱱᱮᱥ ᱵᱟᱢ ᱫᱚᱦᱚᱭᱟ ᱮᱱᱠᱷᱟᱱ ᱫᱚ ᱠᱟᱹᱢᱤ ᱨᱮᱦᱚᱸ ᱮᱠᱫᱚᱢ ᱵᱮᱥ ᱵᱟᱭ ᱵᱩᱡᱷᱟᱹᱜᱼᱟ ᱱᱤᱡᱮ ᱦᱚᱸ ᱯᱷᱩᱨᱛᱤ ᱵᱟᱢ ᱵᱩᱡᱟ ᱫᱚᱢᱮ ᱟᱹᱲᱤᱥ ᱜᱮᱢ ᱵᱩᱡᱷᱟᱹᱣᱟ ᱛᱚ ᱡᱟᱦᱟᱱᱟᱜ ᱜᱮ ᱠᱚᱨᱟᱣ ᱞᱟᱹᱜᱤᱫ ᱫᱚ ᱱᱤᱡᱮᱨᱟᱜ ᱥᱚᱨᱤᱨ ᱫᱚ ᱯᱷᱤᱴᱱᱮᱥ ᱟᱹᱰᱤ ᱫᱚᱦᱚ ᱫᱚᱨᱠᱟᱨ ᱜᱮ ᱤᱱᱟᱹ ᱵᱟᱝᱠᱷᱟᱱ ᱫᱚ ᱪᱮᱫ ᱦᱚᱸᱜᱮ ᱵᱟᱭ ᱜᱟᱱᱚᱜᱼᱟ ᱟᱨ ᱦᱚᱲᱢᱚ ᱡᱩᱫᱤ ᱵᱟᱢ ᱡᱚᱛᱚᱱᱟ ᱛᱚ ᱤᱱᱟᱹ ᱦᱚᱸ ᱢᱟᱱᱮ ᱨᱳᱜᱽ ᱵᱤᱜᱷᱤᱱ ᱵᱚᱞᱚᱱ ᱜᱮᱭᱟ ᱤᱱᱟᱹ ᱜᱮ